ᱟᱞᱮ ᱛᱷᱟᱹᱱᱤᱛ ᱨᱮᱭᱟᱜ ᱡᱟᱦᱟᱸ ᱥᱚᱢᱚᱥᱥᱟ ᱡᱮᱢᱚᱱ ᱪᱟᱞᱟᱜ ᱦᱤᱡᱩᱜ ᱰᱟᱦᱟᱨ ᱮᱠᱟᱞ ᱛᱮ ᱟᱹᱰᱤ ᱠᱷᱟᱨᱟᱯ ᱜᱮᱭᱟ ᱚᱱᱟ ᱟᱭᱢᱟ ᱫᱤᱱ ᱠᱷᱚᱱ ᱵᱟᱝ ᱠᱚ ᱵᱮᱱᱟᱣ ᱟᱠᱟᱫᱟ ᱱᱚᱣᱟ ᱠᱷᱚᱵᱚᱨ ᱵᱟᱲᱟᱭ ᱦᱚᱪᱚᱭ ᱦᱩᱭᱩᱜᱼᱟ ᱚᱱᱟ ᱥᱟᱶᱛᱮ ᱧᱩ ᱫᱟᱜ ᱨᱮᱭᱟᱜ ᱦᱚᱸ ᱟᱹᱰᱤ ᱥᱚᱢᱚᱥᱥᱟ ᱢᱮᱱᱟᱜᱼᱟ ᱡᱟᱦᱟᱸ ᱫᱚ ᱢᱤᱫᱴᱟᱝ ᱥᱟᱵᱽᱢᱟᱨᱥᱟᱞ ᱵᱷᱟᱹᱜᱤ ᱴᱷᱤᱠ ᱵᱟᱹᱱᱩᱜᱼᱟ ᱢᱤᱫᱴᱟᱝ ᱴᱤᱭᱩᱵᱽ ᱳᱭᱮᱞ ᱵᱟᱹᱱᱩᱜᱼᱟ ᱱᱚᱣᱟ ᱠᱚ ᱰᱚᱜᱚᱨ ᱜᱮ ᱟᱱᱚᱱᱫᱚ ᱵᱟᱡᱟᱨ ᱯᱚᱛᱨᱤᱠᱟ ᱥᱟᱶᱛᱮ ᱵᱚᱨᱛᱚᱢᱟᱱ ᱯᱚᱛᱨᱤᱠᱟᱧ ᱵᱟᱲᱟᱭ ᱦᱚᱪᱚᱭᱮᱭᱟ ᱚᱱᱟ ᱥᱟᱶᱛᱮ ᱥᱳᱥᱟᱞ ᱢᱤᱰᱤᱭᱟ ᱛᱟᱞᱟ ᱛᱮᱦᱚᱸ ᱟᱞᱮ ᱛᱷᱟᱱᱤᱛ ᱨᱮᱭᱟᱜ ᱥᱚᱢᱚᱥᱥᱟ ᱠᱚ ᱵᱟᱲᱟᱭ ᱦᱚᱪᱚᱭᱮᱭᱟ ᱡᱮᱢᱚᱱ ᱯᱷᱮᱥᱵᱩᱠ ᱛᱟᱞᱟᱛᱮ ᱦᱳᱟᱴᱥᱮᱯ ᱛᱟᱞᱟᱛᱮ ᱱᱚᱝᱠᱟ ᱛᱟᱞᱟᱛᱮ ᱟᱞᱮ ᱛᱷᱟᱹᱱᱤᱛ ᱨᱮᱭᱟᱜ ᱥᱚᱢᱚᱥᱥᱟ ᱠᱚᱫᱚᱧ ᱵᱟᱲᱟᱭ ᱦᱚᱪᱚ ᱠᱚᱣᱟ